ᱦᱮᱞᱳ ᱤᱧ ᱠᱟᱥᱴᱚᱢᱟᱨᱤᱧ ᱞᱟᱹᱭᱫᱟ ᱦᱳ ᱢᱮᱱᱮᱫ ᱠᱟᱱ ᱛᱟᱦᱮᱱᱤᱧ ᱟᱢᱴᱷᱮᱱ ᱚᱱᱮ ᱢᱳᱵᱟᱭᱤᱞᱤᱧ ᱠᱤᱨᱤᱧ ᱞᱮᱫᱟ ᱚᱱᱟ ᱢᱳᱵᱟᱭᱤᱞ ᱵᱟᱪᱚ ᱵᱮᱴᱨᱤ ᱨᱮᱱᱟᱜ ᱵᱮᱴᱨᱤ ᱨᱮᱱᱟᱜ ᱟᱹᱰᱤ ᱯᱨᱚᱵᱽᱞᱮᱢ ᱪᱚᱝ ᱦᱩᱭᱩᱜ ᱠᱟᱱ ᱦᱮᱸ ᱠᱤᱨᱤᱧ ᱞᱮᱫᱟᱧ ᱦᱩᱭᱩᱜ ᱠᱟᱱᱟ ᱪᱷᱚ ᱢᱟᱹᱦᱱᱟᱹ ᱦᱩᱭᱩᱜ ᱠᱟᱱᱟ ᱱᱚᱣᱟ ᱫᱚ ᱮᱢᱟᱭ ᱠᱟᱱᱟ ᱦᱮᱸ ᱵᱟ ᱪᱚ ᱠᱟᱹᱢᱤᱭᱮᱫ ᱠᱟᱱ ᱮᱠᱫᱚᱢ ᱡᱮᱭᱥᱮ ᱠᱤ ᱟᱢ ᱜᱮᱨᱮᱱᱴᱤᱢ ᱮᱢᱟᱫᱤᱧ ᱛᱟᱦᱮᱱᱟ ᱚᱱᱟ ᱞᱮᱠᱟ ᱫᱷᱟᱨᱟᱛᱮ ᱵᱟᱭ ᱠᱟᱹᱢᱤᱭᱮᱫᱟ ᱦᱮᱸ ᱢᱟᱱᱮ ᱵᱮᱴᱨᱤ ᱪᱟᱨᱡᱽ ᱫᱟᱹᱧ ᱛᱚ ᱪᱟᱨᱡᱚᱜ ᱠᱟᱱᱟ ᱪᱟᱨᱡᱽ ᱪᱟᱨᱡᱽ ᱫᱚ ᱪᱟᱡᱚᱜ ᱠᱟᱱᱟ ᱢᱟᱱᱮ ᱫᱚᱥ ᱢᱤᱱᱤᱴ ᱜᱟᱱ ᱛᱟᱦᱮᱱ ᱠᱟᱱᱟ ᱟᱨ ᱪᱟᱵᱟᱜ ᱠᱟᱱᱟ ᱵᱮᱴᱨᱤ ᱫᱚ ᱵᱟᱝ ᱯᱷᱩᱞᱟᱹᱣ ᱠᱟᱱᱟ ᱱᱚᱨᱢᱟᱞ ᱜᱮ ᱢᱮᱱᱟᱜᱼᱟ ᱦᱮᱸ ᱤᱧᱫᱚ ᱱᱚᱰᱮ ᱡᱷᱟᱲᱠᱷᱚᱸᱰ ᱯᱚᱱᱚᱛ ᱯᱟᱠᱩᱲ ᱡᱮᱞᱟ ᱠᱷᱚᱱᱤᱧ ᱨᱚᱲᱫᱟ ᱟᱫᱚ ᱤᱧᱟᱹᱜ ᱢᱮᱱᱫᱚ ᱱᱚᱣᱟᱜᱮ ᱠᱟᱱᱟ ᱵᱚᱞᱮ ᱢᱳᱵᱟᱭᱤᱞᱮᱢ ᱵᱚᱫᱚᱞᱟᱹᱧ ᱠᱷᱟᱱ ᱟᱹᱰᱤ ᱢᱚᱡᱽ ᱜᱮ ᱦᱩᱭ ᱠᱚᱜᱼᱟ ᱦᱮᱸ ᱫᱚᱥᱨᱟ ᱦᱟᱸᱜ ᱢᱳᱵᱟᱭᱤᱞᱤᱧ ᱦᱟᱛᱟᱣᱟ ᱚᱱᱟᱜᱮ ᱞᱮᱠᱟᱛᱮ ᱵᱚᱫᱚᱞ ᱛᱮᱫᱚ ᱪᱮᱫ ᱞᱮᱠᱟ ᱯᱚᱭᱥᱟ ᱛᱚ ᱵᱟᱢ ᱨᱤᱴᱟᱨᱱ ᱫᱟᱲᱮᱭᱟᱹᱧᱟ ᱠᱤᱨᱤᱧ ᱛᱮᱜᱮ ᱦᱩᱭᱩᱜ ᱛᱤᱧᱟ ᱥᱟᱭᱤᱰ ᱨᱮ ᱦᱮᱸ ᱦᱮᱸ ᱦᱮᱸ ᱟᱪᱪᱷᱟ ᱴᱷᱤᱠ ᱜᱮᱭᱟ ᱛᱟᱦᱞᱮ ᱚᱱᱠᱟ ᱞᱮᱠᱟ ᱠᱷᱟᱱ ᱫᱚ ᱛᱚᱵᱮ ᱚᱱᱠᱟ ᱜᱮ ᱛᱚᱵᱮᱧ ᱠᱟᱹᱢᱤ ᱛᱟᱞᱟᱝᱟ ᱴᱷᱤᱠ ᱴᱷᱤᱠ ᱴᱷᱤᱠ ᱜᱮᱭᱟ ᱛᱚᱵᱮᱧ ᱫᱚᱦᱚᱭᱮᱫ ᱠᱟᱱᱟ ᱦᱮᱸ ᱴᱷᱤᱠ